ᱦᱮᱸ ᱢᱮᱱᱟᱭᱠᱟᱫᱮᱭᱟ ᱩᱱᱤᱭᱟᱜ ᱧᱩᱛᱩᱢ ᱫᱚ ᱦᱩᱭᱩᱜ ᱠᱟᱱᱟ ᱛᱟᱭᱟ ᱥᱤᱢᱚᱱᱛᱚ ᱢᱩᱨᱢᱩ

ᱱᱤᱛ ᱦᱟᱹᱵᱤᱡ ᱛᱮ ᱮᱢ ᱮᱭ ᱠᱳᱢᱯᱞᱤᱴ ᱟᱠᱟᱫᱼᱟ ᱟᱨ ᱩᱱᱤ ᱫᱚ ᱥᱟᱱᱟᱢ ᱦᱚᱲ ᱠᱚ ᱞᱟᱹᱜᱤᱫ ᱛᱮ ᱟᱞᱮ ᱟᱹᱛᱩ ᱯᱟᱥᱮ ᱴᱚᱞᱟ ᱨᱮᱱ ᱥᱟᱱᱟᱢ ᱜᱤᱫᱽᱨᱟᱹ ᱠᱚᱜᱮ ᱯᱷᱨᱤ ᱛᱮ ᱚᱞ ᱯᱟᱲᱦᱟᱣ ᱮᱫ ᱠᱚᱣᱟᱭ ᱟᱨ ᱥᱟᱱᱟᱢ ᱠᱚᱜᱮ ᱪᱮᱛᱟᱱ ᱡᱟᱛᱮᱠᱚ ᱚᱞ ᱯᱟᱲᱦᱟᱣ ᱫᱟᱲᱮᱭᱟᱜ ᱚᱱᱟ ᱞᱟᱹᱜᱤᱫ ᱛᱮ ᱩᱱᱤ ᱩᱛᱥᱟᱦᱚᱭ ᱮᱢᱟ ᱠᱚ ᱛᱟᱦᱮᱸᱱᱟ ᱟᱨ ᱡᱟᱦᱟᱸᱭ ᱠᱚᱜᱮ ᱢᱩᱨᱩᱠ ᱜᱮᱭᱟ ᱠᱚ ᱚᱞ ᱯᱟᱲᱦᱟᱣ ᱵᱟᱠᱚ ᱵᱟᱰᱟᱭᱟ ᱥᱮ ᱱᱤᱛ ᱦᱟᱹᱵᱤᱡ ᱛᱮ ᱞᱟᱦᱟ ᱪᱤᱠᱟᱹᱛᱮ ᱞᱟᱦᱟᱭ ᱦᱩᱭᱩᱜᱼᱟ ᱚᱱᱟ ᱰᱟᱦᱟᱨ ᱵᱟᱠᱚ ᱧᱮᱞ ᱟᱠᱟᱫᱼᱟ ᱚᱱᱠᱟᱱ ᱦᱚᱲ ᱠᱚᱫᱚ ᱪᱤᱠᱟᱹ ᱠᱟᱛᱮᱫ ᱚᱠᱟ ᱥᱚᱨᱠᱟᱨᱤ ᱠᱟᱹᱢᱤ ᱨᱮᱱᱟᱜ ᱯᱷᱨᱚᱢ ᱦᱩᱭᱮᱱ ᱥᱮ ᱡᱟᱦᱟᱸᱱᱟᱜ ᱱᱤᱡᱮᱨᱟᱜ ᱵᱮᱝᱠ ᱮᱠᱟᱣᱩᱱᱴ ᱠᱷᱩᱞᱟᱹᱣ ᱨᱮᱱᱟᱜ ᱯᱷᱨᱚᱢ ᱦᱩᱭᱮᱱ ᱥᱮ ᱟᱯᱱᱟᱨᱟᱜ ᱵᱷᱟᱹᱜᱤ ᱞᱟᱹᱜᱤᱫ ᱛᱮ ᱟᱫᱷᱟᱨ ᱠᱟᱨᱰ ᱵᱷᱳᱴᱟᱨ ᱠᱟᱨᱰ ᱵᱮᱱᱟᱣ ᱞᱟᱹᱜᱤᱫ ᱛᱮ ᱯᱷᱨᱚᱢ ᱦᱩᱭᱮᱱ ᱱᱚᱝᱠᱟᱱᱟᱜ ᱡᱤᱱᱤ ᱠᱚ ᱡᱟᱛᱮ ᱮᱸᱴᱠᱮᱴᱚᱲᱮ ᱵᱟᱝ ᱦᱩᱭᱩᱜ ᱥᱟᱱᱟᱢᱟᱜ ᱮ ᱠᱚᱨᱟᱣ ᱠᱟᱛᱟ ᱠᱚᱣᱟ ᱟᱨ ᱚᱱᱟ ᱞᱟᱹᱜᱤᱫ ᱛᱮᱫᱚ ᱩᱱᱤ ᱫᱚ ᱠᱳᱱᱳ ᱯᱚᱭᱥᱟ ᱵᱟᱭ ᱦᱟᱛᱟᱣ ᱛᱟᱦᱮᱸᱱᱟ ᱟᱨ ᱦᱚᱲ ᱠᱚᱦᱚᱸ ᱡᱟᱛᱮ ᱠᱚ ᱟᱠᱚᱣᱟᱜ ᱥᱟᱱᱟᱢ ᱰᱩᱠᱩᱢᱮᱱᱥ ᱵᱮᱥ ᱚᱠᱚᱪ ᱛᱮ ᱛᱟᱦᱮᱱ ᱛᱟᱠᱚ ᱢᱚᱡᱽ ᱚᱠᱚᱪ ᱛᱮ ᱡᱟᱦᱟᱱ ᱡᱟᱭᱜᱟ ᱨᱮ ᱚᱥᱩᱵᱤᱫᱟ ᱵᱟᱝ ᱦᱩᱭᱩᱜ ᱛᱟᱠᱚ ᱚᱱᱠᱟᱱᱟᱜ ᱩᱛᱥᱟᱦᱚ ᱮᱢᱟᱠᱚ ᱛᱟᱦᱮᱸ ᱠᱟᱱᱟ ᱮᱢᱟ ᱠᱚ ᱛᱟᱦᱮᱸᱱᱟ ᱟᱨ ᱥᱟᱱᱟᱢ ᱜᱤᱫᱽᱨᱟᱹ ᱠᱚ ᱡᱟᱛᱮ ᱠᱚ ᱚᱞ ᱯᱟᱲᱦᱟᱣ ᱫᱟᱲᱮᱭᱟᱜ ᱨᱮᱜᱮᱡᱽ ᱠᱷᱚᱱ ᱠᱤᱥᱟᱹᱲ ᱫᱷᱟᱹᱨᱤᱡ ᱚᱱᱠᱟᱱ ᱜᱤᱫᱽᱨᱟᱹ ᱠᱚᱫᱚ ᱯᱷᱨᱤ ᱛᱮᱦᱚᱸᱭ ᱚᱞ ᱯᱟᱲᱦᱟᱣ ᱠᱚᱣᱟ ᱟᱨ ᱞᱟᱦᱟ ᱛᱮ ᱪᱤᱠᱟᱹᱭ ᱞᱟᱹᱜᱤᱫ ᱛᱮᱠᱚ ᱞᱟᱦᱟᱜᱼᱟᱚᱱᱟ ᱠᱚᱦᱚᱸ ᱞᱟᱦᱟ ᱨᱮᱱᱟᱜ ᱵᱩᱨᱫᱷᱤᱭ ᱮᱢᱟᱠᱚ ᱛᱟᱦᱮᱱ ᱜᱮᱭᱟ